ᱤᱧ ᱡᱟᱦᱟᱸ ᱡᱟᱦᱟᱸ ᱫᱟᱬᱟᱱ ᱡᱟᱦᱟᱸ ᱫᱚ ᱦᱩᱭᱩᱜ ᱠᱟᱱᱟ ᱳᱭᱛᱤᱦᱟᱥᱤᱠ ᱥᱛᱷᱚᱱ ᱟᱵᱚ ᱫᱚ ᱡᱟᱦᱟᱸ ᱵᱷᱟᱵᱮ ᱵᱚᱱ ᱢᱮᱛᱟᱜᱼᱟ ᱡᱟᱦᱟᱸ ᱫᱚ ᱟᱵᱚ ᱵᱷᱚᱜᱽᱱᱟᱰᱤ ᱥᱟᱱᱛᱟᱲ ᱯᱟᱨᱜᱟᱱᱟ ᱨᱮᱱᱟᱜ ᱵᱷᱚᱜᱽᱱᱟᱰᱤ ᱱᱚᱰᱮ ᱪᱟᱞᱟᱜ ᱨᱮᱱᱟᱜ ᱡᱟᱦᱟᱸ ᱚᱵᱷᱤᱜᱚᱛᱟ ᱱᱚᱰᱮ ᱡᱟᱦᱟᱨᱮ ᱪᱟᱞᱟᱣ ᱠᱟᱛᱮ ᱤᱧ ᱡᱟᱦᱟᱱᱟᱜ ᱤᱧ ᱵᱤᱥᱚᱭ ᱤᱧ ᱵᱩᱡᱷᱟᱹᱣ ᱜᱚᱫᱟ ᱚᱱᱟ ᱫᱚ ᱱᱚᱝᱠᱟᱱᱟᱜ ᱡᱤᱱᱤᱥ ᱠᱟᱱᱟ ᱡᱟᱦᱟᱸ ᱫᱚ ᱚᱸᱰᱮ ᱪᱟᱞᱟᱣ ᱠᱟᱛᱮ ᱟᱵᱚ ᱨᱮᱱ ᱵᱤᱨ ᱵᱟᱱᱴᱟ ᱟᱴᱷᱨᱚᱥᱚ ᱯᱚᱧᱪᱟᱱᱱᱚ ᱛᱤᱨᱤᱥᱟ ᱡᱩᱱ ᱨᱮ ᱡᱟᱦᱟᱸ ᱦᱩᱞ ᱠᱤᱱ ᱥᱟᱢᱜᱟᱣ ᱞᱮᱫᱟ ᱡᱟᱦᱟᱨᱮ ᱥᱤᱫᱩ ᱠᱟᱹᱱᱦᱩ ᱪᱟᱸᱫᱽ ᱵᱷᱟᱹᱭᱨᱳ ᱯᱷᱩᱞᱳ ᱡᱷᱟᱱᱳ ᱡᱟᱦᱟᱸ ᱦᱩᱞ ᱠᱚ ᱥᱟᱞᱜᱟᱣ ᱞᱮᱫᱟ ᱩᱱᱠᱩᱣᱟᱜ ᱩᱫᱽᱫᱮᱥᱥᱚ ᱪᱮᱫ ᱛᱟᱦᱮᱸ ᱠᱟᱱᱟ ᱚᱱᱟᱧ ᱪᱟᱞᱟᱣ ᱟᱹᱧ ᱤᱧ ᱵᱟᱨᱦᱮᱴ ᱵᱟᱡᱟᱨ ᱱᱤᱛᱚᱜ ᱡᱟᱦᱟᱸ ᱵᱚᱱ ᱢᱮᱛᱟᱜ ᱠᱟᱱᱟ ᱯᱟᱨᱦᱮᱴ ᱵᱟᱡᱟᱨ ᱠᱷᱚᱱ ᱢᱳᱴᱟᱢᱩᱴᱤ ᱛᱤᱱ ᱠᱤᱞᱳ ᱢᱤᱴᱟᱨ ᱪᱟᱨ ᱠᱤᱞᱳ ᱢᱤᱴᱟᱨ ᱮ ᱵᱷᱤᱛᱨᱤ ᱪᱟᱞᱟᱣ ᱦᱩᱭᱮᱱᱟ ᱚᱸᱰᱮ ᱤᱧ ᱱᱤᱭᱟᱹᱧ ᱧᱮᱞ ᱠᱮᱫᱟ ᱡᱮ ᱥᱤᱫᱩ ᱠᱟᱹᱱᱦᱩ ᱪᱟᱸᱫᱽ ᱵᱷᱟᱭᱨᱳ ᱯᱷᱩᱞᱳ ᱡᱷᱟᱱᱳ ᱡᱟᱦᱟᱸ ᱞᱟᱹᱲᱦᱟᱹᱭ ᱠᱚ ᱥᱟᱞᱜᱟᱣ ᱞᱮᱫᱟ ᱦᱟᱡᱟᱨ ᱢᱮᱱᱠᱷᱟᱱ ᱫᱚᱥ ᱦᱟᱡᱟᱨ ᱵᱤᱥ ᱦᱟᱡᱟᱨ ᱞᱟᱦᱟ ᱠᱷᱟᱱᱤᱠ ᱦᱚᱲ ᱥᱟᱱᱛᱟᱲ ᱡᱳᱜᱟᱲ ᱠᱟᱛᱮ ᱡᱟᱦᱟᱸ ᱠᱚ ᱱᱟᱜᱟᱢ ᱡᱟᱦᱟᱸ ᱞᱟᱹᱲᱦᱟᱹᱭ ᱠᱟᱛᱮ ᱟᱵᱚ ᱯᱷᱚᱞ ᱥᱮ ᱚᱨᱡᱚ ᱠᱚ ᱟᱹᱜᱩᱣᱟᱜ ᱵᱚᱱᱟ ᱱᱤᱭᱟᱹ ᱫᱚ ᱟᱹᱰᱤ ᱢᱟᱨᱟᱝ ᱠᱚᱴᱷᱤᱱ ᱯᱚᱨᱤᱥᱛᱷᱤᱛᱤ ᱠᱟᱱᱟ ᱱᱤᱭᱟᱹ ᱡᱷᱟᱲᱠᱷᱚᱸᱰ ᱨᱮᱱᱟᱜ ᱥᱮ ᱱᱤᱭᱟᱹ ᱟᱵᱚ ᱥᱟᱱᱛᱟᱞ ᱯᱟᱨᱜᱟᱱᱟ ᱨᱮᱱᱟᱜ ᱡᱟᱦᱟᱸ ᱞᱟᱹᱲᱦᱟᱹᱭ ᱫᱚ ᱢᱮᱱᱠᱷᱟᱱ ᱟᱹᱠᱤᱱ ᱡᱟᱦᱟᱸ ᱠᱤᱱ ᱞᱟᱹᱲᱦᱟᱹᱭ ᱞᱮᱜᱼᱟ ᱚᱱᱟ ᱠᱤᱱ ᱵᱟᱲᱟᱭ ᱠᱟᱱ ᱛᱟᱦᱮᱱᱟ ᱱᱚᱣᱟ ᱞᱟᱹᱲᱦᱟᱹᱭ ᱛᱮ ᱟᱹᱞᱤᱧ ᱠᱷᱮᱛ ᱦᱟᱥᱟ ᱢᱟᱹᱴᱤ ᱱᱤᱭᱟᱹ ᱠᱚᱞᱤᱧ ᱵᱟᱧᱪᱟᱣᱟ ᱟᱨ ᱱᱚᱝᱠᱟᱛᱮ ᱤᱝᱨᱮᱡᱽ ᱥᱚᱨᱠᱟᱨ ᱠᱤᱱ ᱵᱚᱛᱚᱨ ᱦᱚᱪᱚ ᱠᱮᱫᱮᱭᱟ ᱥᱮᱠᱚ ᱵᱚᱛᱚᱨ ᱦᱚᱪᱚ ᱠᱮᱫᱮᱭᱟ ᱟᱨ ᱚᱱᱟ ᱵᱚᱛᱚᱨ ᱠᱷᱟᱹᱛᱤᱨ ᱛᱮ ᱟᱵᱳ ᱞᱟᱹᱜᱤᱫ ᱮᱠᱴ ᱮ ᱵᱮᱱᱟᱣ ᱠᱟᱫᱟ ᱡᱟᱦᱟᱸᱭ ᱮᱠᱴ ᱫᱚ ᱦᱩᱭᱩᱜ ᱠᱟᱱᱟ ᱥᱟᱱᱛᱟᱲ ᱯᱟᱨᱜᱟᱱᱟ ᱴᱮᱱᱰᱮᱱᱥᱤ ᱮᱠᱴ ᱡᱟᱦᱟᱸ ᱫᱚ ᱟᱵᱚᱣᱟᱜ ᱠᱷᱮᱛ ᱵᱟᱹᱫᱽ ᱡᱚᱢᱤ ᱡᱟᱭᱜᱟ ᱦᱟᱥᱟ ᱢᱟᱹᱴᱤ ᱱᱤᱭᱮ ᱮᱴᱟᱜ ᱡᱟᱹᱛ ᱯᱚᱨ ᱡᱟᱹᱛ ᱠᱚᱴᱷᱮᱡ ᱵᱟᱝ ᱟᱹᱠᱷᱨᱤᱧᱚᱜᱼᱟ ᱢᱮᱱᱠᱷᱟᱱ ᱱᱤᱭᱟᱹ ᱫᱚ ᱟᱵᱚ ᱫᱚ ᱡᱩᱜᱽ ᱠᱮ ᱡᱩᱜᱽ ᱨᱟᱭᱚᱛᱤ ᱜᱮ ᱛᱟᱦᱮᱱᱟ ᱥᱚᱝᱵᱤᱫᱷᱟᱱ ᱨᱮᱦᱚᱸ ᱚᱞ ᱥᱮᱞᱮᱫ ᱮᱱᱟ ᱢᱮᱱᱠᱷᱟᱱ ᱱᱚᱰᱮ ᱪᱟᱞᱟᱣ ᱠᱟᱛᱮᱜ ᱤᱧ ᱜᱤᱧ ᱵᱩᱡᱷᱟᱹᱣ ᱠᱮᱫᱟ ᱵᱷᱚᱜᱽᱱᱟᱰᱤ ᱨᱮ ᱢᱮᱱᱠᱷᱟᱱ ᱩᱱᱠᱤᱱ ᱡᱟᱦᱟᱸ ᱠᱤᱱ ᱞᱟᱹᱲᱦᱟᱹᱭᱱᱟ ᱩᱱᱠᱤᱱᱟᱜ ᱥᱨᱤᱛᱤ ᱥᱛᱷᱟᱯᱚᱱ ᱩᱱᱠᱩᱣᱟᱜ ᱯᱚᱨᱤᱵᱟᱨ ᱱᱤᱛᱚᱜ ᱩᱱᱠᱩᱣᱟᱜ ᱪᱮᱫ ᱚᱵᱚᱥᱛᱷᱟ ᱨᱮ ᱢᱮᱱᱟᱜ ᱠᱚᱣᱟ ᱱᱤᱭᱟᱹ ᱠᱚ ᱪᱮᱛᱟᱱ ᱨᱮ ᱚᱵᱷᱤᱜᱚᱛᱟ ᱦᱩᱭᱱᱟ ᱯᱞᱟᱥ ᱚᱸᱰᱮ ᱡᱟᱦᱟᱸ ᱯᱟᱸᱪ ᱠᱟᱹᱴᱷᱭᱟᱹ ᱵᱚᱞᱮ ᱡᱟᱭᱜᱟ ᱢᱮᱱᱟᱜᱼᱟ ᱯᱟᱨᱦᱮᱴ ᱠᱷᱚᱡ ᱥᱟᱢᱟᱝ ᱪᱟᱞᱟᱜ ᱦᱩᱭᱩᱜᱼᱟ ᱯᱚᱪᱷᱤᱢ ᱥᱮᱜ ᱱᱚᱰᱮ ᱪᱟᱞᱟᱣ ᱠᱟᱛᱮ ᱧᱮᱞ ᱦᱩᱭᱮᱱᱟ ᱡᱟᱦᱟᱸ ᱠᱚ ᱯᱟᱹᱥᱤ ᱞᱮᱜ ᱠᱤᱱᱟ ᱟᱹᱰᱤ ᱱᱟᱦᱟᱪᱟᱨ ᱠᱟᱛᱮ ᱠᱚ ᱜᱚᱡ ᱞᱮᱜ ᱠᱤᱱᱟ ᱚᱸᱰᱮ ᱢᱤᱫᱴᱟᱱ ᱚᱵᱷᱤᱜᱚᱛᱟ ᱦᱮᱡ ᱮᱱᱟ ᱱᱤᱭᱟᱹ ᱤᱛᱤᱦᱟᱥ ᱪᱮᱛᱟᱱ ᱛᱮ ᱱᱤᱭᱟᱹᱜᱮ ᱟᱹᱰᱤ ᱢᱚᱡᱽ ᱤᱧ ᱟᱹᱭᱠᱟᱹᱣ ᱠᱮᱫᱟ ᱢᱮᱱᱠᱷᱟᱱ ᱱᱚᱰᱮ ᱴᱟᱭᱤᱞᱥ ᱥᱮ ᱡᱟᱦᱟᱸ ᱦᱮᱡ ᱢᱟᱱᱮ ᱦᱟᱭᱤᱠ ᱤᱧᱟᱹᱜ ᱡᱟᱦᱟᱸ ᱪᱮᱥᱴᱟ ᱛᱟᱦᱮᱸ ᱠᱟᱱᱟ ᱟᱹᱰᱤ ᱢᱚᱡᱽ ᱟᱹᱰᱤ ᱜᱩᱱᱟᱹᱱ ᱠᱟᱛᱮ ᱚᱱᱟ ᱠᱚᱧ ᱧᱮᱞ ᱠᱮᱫᱟᱧ ᱟᱫᱚ ᱨᱟᱹᱥᱠᱟᱹ ᱨᱟᱹᱥᱠᱟᱹ ᱥᱮ ᱚᱵᱷᱤᱜᱚᱛᱟ ᱦᱮᱡ ᱮᱱᱟ ᱟᱜᱟᱢᱤ ᱫᱤᱱ ᱨᱮ ᱱᱤᱭᱟᱹ ᱠᱚ ᱥᱟᱱᱟᱢ ᱤᱧ ᱞᱟᱹᱭ ᱫᱟᱲᱮ ᱠᱚᱣᱟ ᱥᱮ ᱚᱱᱟ ᱠᱚ ᱧᱩᱛᱩᱢ ᱛᱮ ᱵᱤᱥᱥᱟᱹᱥᱟᱹᱧ ᱟᱞᱳᱪᱚᱱᱟ ᱫᱟᱲᱮᱭᱟᱜᱼᱟ ᱦᱚᱲ ᱠᱚ ᱱᱤᱭᱟᱹ ᱠᱚ ᱟᱸᱡᱚᱢ ᱠᱟᱛᱮ ᱟᱹᱰᱤ ᱨᱟᱹᱥᱠᱟᱹ ᱠᱚ ᱵᱩᱡᱽ